ᱤᱧ ᱫᱚ ᱟᱭᱢᱟ ᱨᱚᱠᱚᱢ ᱩᱛᱩᱧ ᱵᱟᱲᱟᱭᱟ ᱟᱭᱢᱟ ᱨᱚᱠᱚᱢ ᱩᱛᱩ ᱜᱮᱧ ᱪᱮᱫ ᱟᱠᱟᱫᱟ ᱟᱲᱟᱜ ᱵᱷᱟᱡᱟ ᱛᱟᱨᱯᱚᱨᱮ ᱡᱤᱞ ᱩᱛᱩ ᱨᱚᱠᱚᱡ ᱩᱛᱩ ᱟᱨ ᱦᱚᱸ ᱟᱭᱢᱟ ᱜᱮᱧ ᱵᱟᱲᱟᱭᱟ ᱟᱨᱚ ᱥᱩᱱᱩᱢ ᱯᱤᱴᱷᱟᱹ ᱠᱚ ᱨᱚᱠᱚᱡ ᱯᱤᱴᱷᱟᱹ ᱠᱚ ᱱᱚᱣᱟ ᱠᱚᱫᱚ ᱤᱧ ᱜᱚᱲᱚᱢ ᱴᱷᱮᱡ ᱠᱷᱚᱡ ᱤᱧ ᱪᱮᱫ ᱠᱟᱜᱼᱟ ᱨᱚᱠᱚᱡ ᱯᱤᱴᱷᱟᱹ ᱠᱚᱫᱚ ᱦᱩᱭᱩᱜ ᱠᱟᱱᱟ ᱨᱚᱠᱚᱡ ᱟᱜᱮ ᱛᱤᱠᱤ ᱠᱚ ᱦᱩᱭᱩᱜᱼᱟ ᱨᱚᱠᱚᱡ ᱴᱤᱠᱤ ᱠᱟᱛᱮᱫ ᱩᱱᱠᱩ ᱡᱤᱞ ᱩᱰᱩᱜ ᱛᱟᱠᱚ ᱦᱩᱭᱩᱜᱼᱟ ᱡᱤᱞ ᱩᱰᱩᱜ ᱠᱟᱛᱮᱫ ᱢᱚᱡᱽᱛᱮ ᱟᱹᱨᱩᱵ ᱥᱟᱯᱷᱟᱭ ᱦᱩᱭᱩᱜ ᱛᱟᱠᱚᱣᱟ ᱛᱟᱨᱯᱚᱨᱮ ᱯᱮᱸᱭᱟᱡᱽ ᱨᱟᱹᱥᱩᱱ ᱢᱟᱹᱨᱤᱡ ᱠᱚ ᱢᱚᱥᱞᱟ ᱠᱚ ᱟᱫᱷᱮ ᱠᱚ ᱡᱷᱚᱛᱚ ᱨᱤᱫ ᱠᱟᱛᱮᱫ ᱩᱱᱠᱩ ᱫᱚ ᱩᱱᱠᱩ ᱨᱚᱠᱚᱡ ᱡᱮ ᱟᱹᱨᱩᱵ ᱥᱟᱯᱷᱟ ᱟᱹᱜᱩ ᱠᱟᱜ ᱠᱚ ᱥᱩᱱᱩᱢ ᱫᱩᱞ ᱠᱟᱛᱮᱫ ᱯᱮᱸᱭᱟᱡᱽ ᱨᱟᱹᱥᱩᱱ ᱠᱚ ᱵᱷᱚᱨᱟᱣ ᱠᱟᱛᱮᱫ ᱨᱚᱠᱚᱡ ᱵᱷᱚᱨᱟᱣ ᱠᱚ ᱦᱩᱭᱩᱜᱼᱟ ᱛᱟᱨᱯᱚᱨᱮ ᱢᱚᱥᱞᱟ ᱠᱚ ᱞᱟᱜᱟᱣ ᱵᱟᱲᱟ ᱠᱟᱛᱮᱫ ᱛᱟᱨᱯᱚᱨᱮ ᱡᱷᱚᱛᱚ ᱜᱷᱟᱱᱴᱟ ᱨᱩᱱ ᱠᱟᱛᱮᱫ ᱫᱟᱜ ᱟᱠᱚ ᱦᱩᱭᱩᱜᱼᱟ ᱫᱟᱜ ᱫᱟᱜ ᱠᱟᱛᱮᱫ ᱫᱚ ᱛᱟᱨᱯᱚᱨᱮ ᱫᱚ ᱚᱱᱟ ᱦᱚᱞᱚᱝ ᱪᱟᱣᱞᱮ ᱦᱚᱞᱚᱝ ᱞᱟᱜᱟᱣ ᱦᱩᱭᱩᱜᱼᱟ ᱚᱱᱟ ᱞᱟᱜᱟᱣ ᱠᱟᱛᱮᱫ ᱜᱷᱟᱱᱴᱟ ᱢᱮᱥᱟᱞ ᱠᱟᱛᱮᱫ ᱡᱷᱚᱛᱚ ᱚᱱᱟ ᱜᱷᱟᱱᱴᱟᱞ ᱢᱮᱥᱟᱞ ᱠᱟᱛᱮᱫ ᱫᱚ ᱛᱟᱨᱯᱚᱨᱮ ᱱᱤᱝᱠᱟᱹ ᱱᱚᱨᱚᱢ ᱱᱚᱨᱚᱢ ᱛᱷᱚᱲᱟ ᱞᱮᱦᱮᱨ ᱞᱮᱦᱮᱨ ᱧᱚᱜ ᱛᱟᱦᱮᱸ ᱠᱟᱛᱮᱫ ᱯᱷᱮᱰ ᱦᱩᱭᱩᱜᱼᱟ ᱯᱷᱮᱰ ᱠᱟᱛᱮᱫ ᱫᱚ ᱥᱟᱠᱟᱢ ᱨᱮ ᱠᱟᱭᱨᱟ ᱥᱟᱠᱟᱢ ᱟᱨ ᱵᱟᱠᱷᱟᱡ ᱥᱟᱥᱟᱝ ᱥᱟᱠᱟᱢ ᱟᱹᱜᱩ ᱠᱟᱛᱮᱫ ᱛᱚ ᱱᱚᱣᱟ ᱱᱚᱣᱟ ᱨᱮ ᱩᱱᱠᱩ ᱚᱱᱟ ᱦᱚᱞᱚᱝ ᱫᱚ ᱨᱚᱠᱚᱡ ᱥᱚᱦᱚ ᱚᱱᱟ ᱦᱚᱞᱚᱝ ᱫᱚ ᱛᱷᱚᱲᱟ ᱛᱷᱚᱲᱟ ᱦᱟᱛ ᱠᱟᱛᱮᱫ ᱯᱤᱴᱷᱟᱹᱭ ᱦᱩᱭᱩᱜᱼᱟ ᱟᱨ ᱚᱱᱟ ᱯᱤᱴᱷᱟᱹ ᱠᱟᱛᱮᱫ ᱫᱚ ᱛᱟᱨᱯᱚᱨᱮ ᱟᱨ ᱢᱤᱫᱴᱟᱝ ᱥᱟᱠᱟᱢ ᱨᱮ ᱟᱨ ᱢᱤᱫᱴᱟᱝ ᱥᱟᱠᱟᱢ ᱛᱮ ᱯᱚᱴᱚᱢ ᱠᱟᱛᱮᱫ ᱚᱱᱟ ᱫᱚ ᱛᱟᱣᱟ ᱨᱮ ᱤᱥᱤᱱ ᱦᱩᱭᱩᱜᱼᱟ ᱱᱚᱝᱠᱟᱛᱮ ᱨᱚᱠᱚᱡ ᱯᱤᱴᱷᱟᱹ ᱫᱚ ᱦᱩᱭᱩᱜᱼᱟ